ᱟᱢ ᱪᱮᱫ ᱠᱚ ᱥᱮᱨᱮᱧ ᱮᱢ ᱵᱟᱲᱟᱭ ᱜᱮᱭᱟ ᱟᱨ ᱥᱮᱨᱮᱧ ᱨᱮᱭᱟᱜ ᱚᱵᱷᱤᱜᱚᱛᱟ ᱵᱟᱲᱮᱛᱮ ᱤᱧ ᱞᱟᱹᱭ ᱟᱡᱚᱢᱟᱹᱧ ᱢᱮ ᱤᱧ ᱫᱚ ᱥᱮᱨᱮᱧ ᱵᱟᱨᱮ ᱛᱮᱫᱚ ᱡᱟ ᱩᱰᱤᱡ ᱤᱧ ᱵᱟᱲᱟᱭ ᱨᱮᱦᱚᱸ ᱯᱩᱭᱞᱳ ᱞᱮᱠᱟ ᱛᱮᱫᱚ ᱫᱚᱝ ᱥᱮᱨᱮᱧ ᱵᱟᱦᱟ ᱥᱮᱨᱮᱧ ᱞᱟᱜᱽᱲᱮ ᱥᱮᱨᱮᱧ ᱟᱨ ᱥᱚᱨᱦᱟᱭ ᱥᱮᱨᱮᱧ ᱤᱧ ᱵᱟᱲᱟᱭᱟ ᱡᱟᱦᱟᱸ ᱫᱚ ᱟᱞᱮᱭᱟᱜ ᱠᱟᱞᱪᱟᱨ ᱨᱮ ᱢᱮᱱᱟᱜᱼᱟ ᱟᱨ ᱥᱮᱨᱮᱧ ᱫᱚ ᱮᱢᱚᱱ ᱢᱤᱫᱴᱟᱝ ᱡᱤᱱᱤᱥ ᱠᱟᱱᱟ

ᱫᱩᱠ ᱦᱚᱲ ᱦᱚᱭ ᱨᱟᱹᱥᱠᱟᱹ ᱩᱛᱟᱹᱨᱚᱜᱼᱟ ᱥᱮ ᱱᱤᱠᱟᱱ ᱵᱟᱝ ᱵᱟᱲᱟᱭ ᱦᱚᱲ ᱦᱚᱭ ᱵᱟᱝ ᱨᱟᱹᱥᱠᱟ ᱟᱱ ᱦᱚᱲ ᱦᱚᱭ ᱨᱟᱹᱥᱠᱟᱹᱜᱼᱟ ᱱᱚᱠᱟᱱᱟᱜ ᱥᱮᱨᱮᱧ ᱫᱚ ᱟᱹᱰᱤ ᱨᱚᱢᱚᱡᱽ ᱜᱮ ᱵᱩᱡᱷᱟᱹᱜᱼᱟ ᱟᱨ ᱢᱚᱱᱮ ᱛᱮᱦᱚᱸ ᱨᱟᱹᱥᱠᱟᱹ ᱟᱹᱭᱠᱟᱹᱜᱼᱟ ᱟᱨ ᱥᱮᱨᱮᱧ ᱫᱚ ᱢᱮᱱ ᱜᱟᱱᱚᱜᱼᱟ ᱥᱮᱨᱮᱧ ᱞᱮᱠᱷᱟᱱ ᱫᱚ ᱢᱚᱱᱮ ᱦᱚᱸ ᱡᱤᱭᱟᱹᱲᱚᱜᱼᱟ ᱥᱮ ᱟᱡᱚᱢ ᱨᱮᱦᱚᱸ ᱢᱚᱡᱽ ᱜᱮ ᱟᱹᱭᱠᱟᱹᱜᱼᱟ ᱟᱨ ᱥᱮᱨᱮᱧ ᱛᱟᱞᱟ ᱛᱮᱫᱚ ᱟᱭᱢᱟ ᱨᱚᱠᱚᱢ ᱤᱱᱴᱟᱨᱴᱮᱱᱢᱮᱱᱴ ᱨᱟᱹᱥᱠᱟᱹ ᱞᱟᱸᱫᱟ

ᱟᱨ ᱥᱮᱨᱮᱧ ᱫᱚ ᱱᱤᱡᱮ ᱛᱮᱵᱚᱱ ᱚᱞ ᱫᱟᱲᱮᱭᱟᱜᱼᱟ ᱱᱤᱡᱮ ᱛᱮᱵᱚᱱ ᱨᱟᱦᱟ ᱫᱟᱲᱮᱭᱟᱜᱼᱟ ᱡᱟᱦᱟᱸ ᱫᱚ ᱟᱢ ᱞᱮᱠᱟ ᱟᱢᱥᱤ ᱫᱟᱲᱮᱭᱟᱜᱼᱟ ᱚᱱᱮ ᱠᱚ ᱞᱟᱹᱭ ᱟᱠᱟᱫ ᱞᱮᱠᱟ ᱨᱚᱲ ᱜᱮ ᱨᱟᱹᱲᱟᱜ ᱢᱮ ᱚᱱᱟ ᱜᱮ ᱥᱮᱨᱮᱧ ᱫᱚ